ᱟᱞᱮ ᱱᱚᱣᱟ ᱰᱟᱦᱟᱨ ᱠᱚ ᱵᱟᱝ ᱡᱩᱛᱩᱜ ᱠᱟᱱ ᱛᱟᱦᱮᱫ ᱛᱮ ᱯᱚᱧᱪᱟᱭᱮᱛ ᱨᱮ ᱟᱞᱮ ᱟᱭᱢᱟ ᱰᱷᱮᱨ ᱦᱚᱲ ᱢᱤᱞᱟᱹᱣ ᱠᱟᱛᱮ ᱚᱸᱰᱮᱞᱮ ᱱᱟᱹᱞᱤᱥ ᱠᱮᱫᱟ ᱱᱟᱹᱞᱤᱥ ᱠᱮᱫᱟ ᱞᱮ ᱡᱟᱛᱮ ᱟᱞᱮᱭᱟᱜ ᱰᱟᱦᱟᱨ ᱦᱩᱭᱩᱜ ᱢᱟ ᱛᱚᱵᱮ ᱮᱴᱟᱜ ᱠᱚ ᱟᱨ ᱵᱟᱠᱚ ᱰᱟᱦᱟᱨ ᱟᱞᱮ ᱠᱟᱱᱟ ᱩᱱᱠᱩ ᱯᱚᱧᱪᱟᱭᱮᱛ ᱨᱮᱱ ᱚᱯᱷᱤᱥᱤᱭᱟᱞ ᱠᱚ ᱵᱟᱠᱚ ᱰᱟᱦᱟᱨ ᱟᱞᱮ ᱠᱟᱱᱟ ᱛᱳ ᱚᱸᱰᱮ ᱠᱷᱚᱡ ᱟᱞᱮᱫᱚ ᱯᱩᱞᱤᱥ ᱞᱮ ᱡᱟᱱᱟᱣ ᱠᱮᱫ ᱠᱚᱣᱟ ᱯᱩᱞᱤᱥ ᱞᱮ ᱡᱟᱱᱟᱣ ᱠᱮᱫ ᱠᱚᱣᱟ ᱯᱩᱞᱤᱥ ᱦᱮᱡ ᱠᱟᱛᱮᱫ ᱠᱚ ᱢᱤᱢᱟᱝᱥᱟ ᱠᱟᱫ ᱛᱟᱞᱮᱭᱟ ᱴᱷᱤᱠ ᱜᱮᱭᱟ ᱰᱟᱦᱟᱨ ᱠᱚ ᱦᱩᱭᱩᱜᱼᱟ ᱛᱳ ᱱᱚᱝᱠᱟᱱ ᱤᱭᱟᱹ ᱠᱚᱨᱮᱜ ᱤᱧᱦᱚᱸ ᱵᱟᱰᱟᱭ ᱫᱚ ᱢᱮᱱᱟᱜ ᱛᱤᱧ ᱜᱮᱭᱟ ᱟᱨ ᱡᱷᱟᱢᱮᱞᱟ ᱦᱟᱹᱵᱤᱡ ᱥᱮᱱ ᱟᱠᱟᱱ ᱜᱮᱭᱟ ᱟᱨ ᱢᱤᱫ ᱡᱚᱠᱷᱮᱡ ᱫᱚ ᱡᱩᱢᱤ ᱡᱟᱭᱜᱟ ᱱᱤᱭᱟᱹ ᱛᱮᱦᱚᱸᱞᱮ ᱡᱷᱚᱜᱽᱲᱟ ᱡᱷᱟᱹᱴᱤ ᱞᱮᱱᱟ ᱟᱞᱮ ᱟᱞᱮ ᱠᱚᱜᱮ ᱛᱳ ᱩᱱ ᱨᱮᱦᱚᱸ ᱯᱩᱞᱤᱥ ᱢᱟᱸᱜᱟᱣ ᱦᱩᱭ ᱞᱮᱱᱟ ᱟᱫᱚ ᱤᱧᱫᱚ ᱱᱚᱣᱟ ᱯᱩᱞᱤᱥ ᱥᱮ ᱯᱚᱧᱪᱟᱭᱮᱛ ᱦᱟᱹᱵᱤᱡ ᱫᱚ ᱵᱟᱰᱟᱭ ᱦᱮᱱᱟᱜ ᱛᱤᱧ ᱜᱮᱭᱟ ᱟᱨ ᱤᱱᱟᱹᱜ ᱦᱟᱹᱵᱤᱡ ᱫᱚᱧ ᱥᱟᱢᱟᱝ ᱧᱟᱯᱟᱢ ᱵᱟᱲᱟ ᱟᱠᱟᱱ ᱜᱮᱭᱟ ᱚᱠᱚᱭ ᱠᱚ ᱥᱟᱞᱟᱜ ᱪᱮᱫ ᱞᱮᱠᱟ ᱟᱫᱚ ᱚᱱᱟᱛᱤᱧ ᱢᱮᱱᱫᱟ ᱡᱮ ᱤᱱᱟᱹ ᱦᱟᱹᱵᱤᱡ ᱫᱚ ᱵᱟᱰᱟᱭ ᱢᱮᱱᱟᱜ ᱜᱮᱭᱟ